ᱦᱮᱞᱳ ᱦᱮᱸ ᱦᱮᱸ ᱞᱟᱹᱭᱵᱮᱱ

ᱟᱪᱪᱷᱟ ᱟᱪᱪᱷᱟ ᱟᱢᱮᱢ ᱟᱪᱪᱷᱟ

ᱦᱮᱸ ᱟᱫᱚ ᱱᱚᱰᱮ ᱟᱵᱤᱱ ᱵᱮᱱ ᱦᱮᱡ ᱫᱟᱲᱮᱭᱟᱜᱼᱟ ᱦᱮᱡ ᱫᱟᱲᱮᱭᱟᱵᱤᱱ ᱠᱤ ᱛᱟᱲᱟᱢᱛᱮ ᱦᱮᱸ ᱚᱸᱰᱮᱠᱷᱟᱱ ᱵᱟᱵᱮᱱ ᱦᱮᱡ ᱫᱟᱲᱮᱭᱟᱜ ᱠᱷᱟᱱ ᱱᱚᱰᱮ ᱯᱚᱨᱤᱥᱮᱵᱟ ᱢᱮᱱᱟᱜᱼᱟ ᱮ ᱮᱢᱵᱩᱞᱮᱱᱥ ᱠᱚ ᱛᱟᱛᱮ ᱠᱚᱨᱮ ᱮᱸᱰᱮ ᱠᱷᱟᱱ ᱱᱚᱰᱮ ᱠᱷᱚᱱᱟ ᱮᱢᱵᱩᱞᱮᱱᱥ ᱯᱟᱴᱷᱟᱣ ᱨᱮᱱᱟᱜ ᱵᱮᱵᱚᱥᱛᱟ ᱦᱚᱸ ᱢᱮᱱᱟᱜᱼᱟ ᱡᱩᱫᱤ ᱟᱵᱮᱱ ᱵᱟᱵᱮᱱ ᱫᱟᱲᱮᱭᱟ ᱠᱷᱟᱱ ᱫᱚ ᱮᱰᱮᱠᱷᱟᱱ ᱫᱚ ᱵᱷᱮᱡᱟᱭᱟ ᱦᱮᱸ ᱦᱮᱸ ᱦᱮᱸ ᱦᱮᱸ ᱦᱮᱸ ᱴᱷᱤᱠᱟᱪᱷᱮ ᱜᱟᱹᱰᱤᱞᱤᱝ ᱦᱮᱸ ᱱᱚᱰᱮ ᱠᱷᱚᱱᱟ ᱮᱢᱵᱩᱞᱮᱱᱥᱞᱤᱝ ᱯᱟᱴᱷᱟᱣ ᱦᱮᱸ ᱴᱷᱤᱠ ᱟᱪᱷᱮ ᱱᱚᱰᱮ ᱟᱵᱤᱱᱟᱜ ᱠᱳᱱᱳ ᱯᱨᱳᱵᱞᱮᱢ ᱵᱟᱹᱱᱩᱜᱼᱟ ᱟᱵᱤᱱ ᱱᱚᱰᱮ ᱯᱚᱨᱤᱥᱮᱵᱟ ᱡᱚᱛᱷᱮᱥᱴᱚᱵᱤᱱ ᱱᱟᱢᱟ ᱱᱚᱰᱮ ᱱᱚᱣᱟ ᱫᱤᱫᱤᱢᱩᱱᱤ ᱴᱷᱮᱱ ᱠᱷᱚᱱᱟ ᱥᱤᱥᱴᱟᱨ ᱴᱷᱮᱱ ᱠᱷᱚᱱᱟ ᱮᱵᱚᱝ ᱟᱨ ᱱᱚᱰᱮ ᱡᱟᱵᱚᱛᱤᱭᱟᱹ ᱥᱮᱞᱟᱭᱤᱱ ᱴᱮᱞᱟᱭᱤᱱ ᱡᱟᱦᱟᱸ ᱠᱚ ᱵᱮᱵᱚᱥᱛᱷᱟ ᱢᱮᱱᱟᱜᱼᱟ ᱚᱠᱥᱤᱡᱮᱱ ᱥᱟᱱᱟᱢᱟ ᱜᱮᱵᱚ ᱟᱪᱪᱷᱟ ᱤᱭᱟᱹ ᱟᱪᱪᱷᱟ ᱵᱮᱱ ᱦᱤᱡᱩᱜ ᱜᱮᱭᱟ ᱡᱚᱠᱷᱚᱱ ᱟᱵᱮᱱ ᱱᱚᱣᱟ ᱠᱚ ᱡᱚᱛᱚ ᱴᱷᱤᱠ ᱜᱮᱛᱟᱵᱚᱱᱟ ᱚᱱᱟ ᱤᱭᱟᱹ ᱟᱫᱷᱟᱨ ᱠᱟᱨᱰ ᱟᱫᱷᱟᱨ ᱠᱟᱨᱰ ᱜᱮᱭᱟ ᱟᱫᱷᱟᱨ ᱠᱟᱨᱰ ᱠᱚ ᱚᱱᱟ ᱟᱨ ᱡᱟᱦᱟᱸ ᱠᱚ ᱚᱱᱟ ᱤᱭᱟᱹ ᱥᱟᱥᱛᱷᱚ ᱥᱟᱛᱷᱤ ᱠᱚ ᱟᱨᱠᱤ ᱟᱸᱡᱚᱢ ᱟᱪᱪᱷᱟ ᱟᱪᱪᱷᱟ ᱟᱪᱪᱷᱟ ᱟᱪᱪᱷᱟ ᱛᱟᱦᱚᱞᱮ ᱚᱱᱟᱠᱚ ᱟᱵᱮᱱ ᱥᱟᱱᱟᱢ ᱠᱚ ᱨᱮᱰᱤᱭᱟᱛᱮ ᱨᱮᱰᱤᱵᱮᱱ ᱛᱟᱦᱮᱱᱟ ᱱᱚᱰᱮ ᱮᱢᱵᱩᱞᱮᱱᱥ ᱞᱤᱧ ᱯᱟᱴᱷᱟᱣᱟ ᱦᱮᱸ ᱦᱮᱸ ᱟᱫᱚ ᱢᱟᱱᱮ ᱠᱷᱩᱵᱜᱮ ᱚᱥᱩᱵᱤᱫᱟ ᱵᱟᱝ ᱦᱮᱸ ᱦᱮᱸ ᱦᱮᱸ ᱦᱮᱸ ᱴᱷᱤᱠᱟᱪᱷᱮ ᱵᱷᱮᱡᱟᱭᱟᱞᱤᱝ ᱦᱮᱸ ᱦᱮᱸ ᱠᱳᱱᱳ ᱟᱞᱚᱵᱤᱱ ᱴᱮᱱᱥᱚᱱᱚᱜᱼᱟ ᱦᱮᱸ ᱟᱵᱮᱱ ᱱᱚᱰᱮ ᱡᱚᱛᱷᱮᱥᱴᱚ ᱢᱟᱱᱮ ᱪᱤᱠᱤᱛᱥᱟ ᱨᱮᱱᱟᱜ ᱥᱩᱵᱮᱵᱚᱥᱛᱷᱟ ᱫᱚᱦᱚ ᱦᱮᱱᱟᱜ ᱟᱠᱟᱫᱟ ᱦᱮᱸ ᱟᱨ ᱴᱟᱠᱟ ᱯᱚᱭᱥᱟ ᱵᱟᱹᱱᱩᱜᱼᱟ ᱟᱵᱮᱱ ᱱᱚᱣᱟ ᱚᱱᱟ ᱥᱟᱥᱛᱷᱚ ᱥᱟᱛᱷᱤ ᱛᱮᱜᱮ ᱪᱤᱠᱤᱛᱥᱟ ᱵᱮᱵᱚᱥᱛᱷᱟ ᱦᱩᱭᱩᱜᱼᱟ ᱱᱚᱰᱮ ᱟᱵᱮᱱ ᱥᱟᱱᱟᱢᱟ ᱜᱮ ᱟᱨᱠᱤ ᱡᱚᱛᱚ ᱨᱮ ᱱᱚᱣᱟ ᱠᱷᱚᱱᱟᱜᱮ ᱟᱨᱠᱤ ᱡᱟᱦᱟᱸ ᱟᱵᱮᱱᱟ ᱥᱟᱥᱛᱷ ᱥᱟᱛᱷᱤ ᱜᱮ ᱦᱮᱱᱟᱜ ᱯᱚᱭᱥᱟᱯᱟᱛᱤ ᱜᱮ ᱠᱷᱚᱨᱚᱪᱚᱜᱼᱟ ᱚᱱᱟ ᱥᱚᱨᱠᱟᱨ ᱡᱟᱦᱟᱸ ᱜᱚᱲᱚᱭ ᱮᱢᱟᱠᱟᱫᱟ ᱚᱱᱟᱠᱚ ᱨᱮᱜᱟᱸᱡᱽ ᱦᱚᱲ ᱞᱟᱹᱜᱤᱫ ᱛᱟᱛᱮ ᱠᱚᱨᱮ ᱢᱟᱱᱮ ᱱᱤᱛᱟᱹᱜ ᱟᱹᱰᱤ ᱦᱚᱲ ᱞᱮᱠᱚ ᱩᱯᱠᱨᱤᱛᱤ ᱠᱟᱱᱟ ᱱᱚᱣᱟ ᱥᱟᱥᱛᱷ ᱥᱟᱛᱷᱤ ᱠᱚᱭ ᱤᱦᱟᱠᱚ ᱡᱩᱛ ᱦᱩᱭ ᱠᱟᱱ ᱟᱨᱠᱤ ᱡᱩᱛᱠᱟᱨᱟ ᱠᱚ ᱱᱚᱣᱟ ᱞᱮᱠᱟᱛᱮ ᱢᱟᱱᱮ ᱱᱚᱰᱮ ᱠᱷᱚᱱᱜᱮ ᱪᱤᱠᱤᱛᱥᱟ ᱫᱚ ᱥᱩᱵᱮᱵᱚᱥᱛᱷᱟ ᱨᱮᱭᱟ ᱵᱟᱱ ᱵᱟᱱ ᱵᱮᱨᱮᱫ ᱞᱮᱠᱟ ᱚᱱᱟ ᱟᱞᱚᱵᱮᱱ ᱴᱮᱱᱥᱚᱱᱚᱜᱼᱟ ᱚᱱᱟ ᱪᱤᱱᱛᱟᱹ ᱨᱮᱱᱟᱜ ᱡᱟᱱᱦᱟᱣᱟᱱᱟ ᱴᱷᱮᱠᱟᱵᱮᱱ ᱱᱟᱯᱟᱭᱟᱵᱮᱱ ᱱᱚᱰᱮ ᱥᱮᱴᱮᱨᱚ ᱵᱮᱱ ᱟᱞᱤᱝᱞᱤᱝ ᱧᱮᱞᱵᱮᱱᱟ ᱠᱟᱨᱚᱱ ᱦᱮᱸ ᱚᱥᱩᱵᱤᱫᱟ ᱫᱚ ᱵᱟᱹᱱᱩᱜ ᱟᱠᱟᱫᱟ ᱟᱪᱪᱷᱟ ᱟᱫᱚᱞᱤᱧ ᱢᱮᱛᱟ ᱵᱤᱱᱟ ᱦᱟᱸᱜ